ᱤᱧᱟᱹᱜ ᱴᱚᱴᱷᱟᱨᱮ ᱫᱷᱚᱨᱚᱢ ᱟᱠᱷᱲᱟ ᱢᱤᱫ ᱫᱚ ᱦᱩᱭᱩᱜ ᱠᱟᱱᱟ ᱢᱟᱺᱡᱷᱤ ᱛᱷᱟᱱ ᱦᱟᱲᱟᱢ ᱛᱷᱟᱱ ᱡᱟᱦᱮᱨ ᱛᱷᱟᱱ ᱜᱚᱴ ᱛᱷᱟᱱ ᱡᱟᱱᱛᱷᱟᱲ ᱛᱷᱟᱱ ᱱᱚᱝᱠᱟ ᱵᱚᱸᱜᱟ ᱵᱳᱨᱳ ᱨᱮᱱᱟᱜ ᱛᱷᱟᱱ ᱠᱚᱫᱚ ᱵᱟᱪᱷᱟᱣ ᱢᱮᱱᱟᱜᱼᱟ ᱟᱫᱚ ᱱᱚᱣᱟ ᱪᱮᱫ ᱞᱮᱠᱟ ᱵᱮᱱᱟᱣ ᱦᱩᱭᱩᱜᱼᱟ ᱱᱚᱣᱟ ᱨᱮᱱᱟᱜ ᱠᱟᱹᱴᱤᱡ ᱤᱧ ᱞᱟᱹᱭ ᱟᱛᱟ ᱵᱚᱱ ᱜᱮᱱᱟᱝ ᱢᱟᱺᱡᱷᱤ ᱛᱷᱟᱱ ᱥᱮ ᱦᱟᱲᱟᱢ ᱛᱷᱟᱱ ᱫᱚ ᱥᱮᱫᱟᱭ ᱵᱤᱫᱟᱹᱞ ᱥᱟᱸᱜᱟᱫ ᱥᱟᱹᱣᱲᱤ ᱛᱮᱵᱚᱱ ᱫᱟᱵ ᱟ ᱪᱷᱟᱛᱟ ᱞᱮᱠᱟ ᱱᱤᱛᱚᱜ ᱱᱟᱦᱟᱜ ᱵᱤᱫᱟᱹᱞ ᱨᱮᱫᱚ ᱚᱱᱠᱟ ᱜᱮᱵᱚᱱ ᱠᱟᱹᱢᱤ ᱟᱹᱜᱩᱭᱮᱫᱟ ᱱᱟᱝ ᱡᱟᱭᱜᱟ ᱡᱟᱭᱜᱟ ᱫᱚ ᱢᱟᱺᱡᱷᱤ ᱛᱷᱟᱱ ᱠᱚᱫᱚ ᱮᱱᱛᱮᱜ ᱰᱷᱟᱞᱟᱭ ᱠᱟᱛᱮ ᱦᱚᱸᱵᱚᱱ ᱵᱮᱱᱟᱣᱮᱜ ᱜᱮᱭᱟ ᱱᱟᱝ ᱟᱨ ᱡᱟᱦᱮᱸᱨ ᱛᱷᱟᱱ ᱫᱚ ᱢᱩᱞ ᱡᱟᱦᱮᱸᱨ ᱛᱷᱟᱱ ᱡᱟᱦᱟᱸ ᱵᱚᱱ ᱢᱮᱛᱟᱜ ᱠᱟᱱᱟ ᱢᱚᱬᱮ ᱠᱚ ᱛᱩᱨᱩᱭ ᱠᱚᱣᱟᱜ ᱱᱚᱣᱟ ᱫᱚ ᱵᱟᱝ ᱯᱩᱨᱟᱹᱣ ᱪᱟᱞ ᱥᱮ ᱥᱟᱹᱲᱤᱢ ᱞᱮᱠᱟᱱᱟᱜ ᱵᱚᱱ ᱵᱮᱱᱟᱣᱟ ᱡᱟᱦᱟᱸ ᱱᱤᱛ ᱫᱷᱟᱹᱵᱤᱡ ᱚᱱᱟ ᱫᱚ ᱯᱟᱠᱟ ᱠᱚᱝᱠᱨᱤᱴ ᱟᱛᱮ ᱫᱚ ᱵᱟᱝ ᱵᱚᱱ ᱵᱮᱱᱟᱣ ᱡᱚᱝ ᱠᱟᱱᱟ ᱚᱱᱟ ᱦᱚᱸ ᱥᱟᱸᱜᱟᱫ ᱥᱟᱹᱣᱲᱤ ᱵᱟᱹᱱᱩᱜ ᱨᱮᱦᱚᱸ ᱠᱷᱚᱲᱛᱮ ᱥᱤᱫᱩᱯ ᱠᱟᱛᱮ ᱯᱩᱵ ᱱᱟᱠᱷᱟ ᱫᱚ ᱩᱥᱩᱞ ᱧᱚᱜ ᱯᱚᱪᱷᱤᱢ ᱱᱟᱠᱷᱟ ᱫᱚ ᱦᱟᱹᱥᱩᱨ ᱧᱚᱜ ᱱᱚᱝᱠᱟ ᱢᱤᱫ ᱪᱟᱞ ᱵᱮᱲᱦᱟᱭ ᱛᱮ ᱡᱟᱦᱟᱸ ᱮᱴᱮᱫ ᱵᱟᱝ ᱛᱟᱦᱮᱱᱟ ᱵᱤᱲ ᱵᱟᱝ ᱛᱟᱦᱮᱱᱟ ᱥᱮ ᱮᱥᱮᱫ ᱵᱟᱝ ᱛᱟᱦᱮᱱᱟ ᱱᱚᱝᱠᱟ ᱠᱟᱛᱮ ᱵᱚᱱ ᱵᱮᱱᱟᱣ ᱟᱹᱜᱩᱭᱮᱜ ᱜᱮᱭᱟ ᱱᱤᱛ ᱫᱷᱟᱹᱨᱤᱡ ᱦᱟᱯᱮᱱ ᱫᱤᱱ ᱨᱮᱦᱚᱸ ᱱᱚᱣᱟ ᱠᱚᱜᱮ ᱵᱚᱱ ᱫᱚᱦᱚᱭᱟ ᱱᱚᱣᱟᱜᱮ ᱟᱯᱱᱟᱨᱟᱜ ᱚᱥᱛᱤᱛᱛᱚ ᱵᱚᱡᱟᱭ ᱫᱚᱦᱚ ᱠᱟᱜᱼᱟ ᱟᱵᱚᱭ ᱫᱚᱦᱚ ᱟᱹᱜᱩ ᱠᱟᱜ ᱵᱚᱱᱟ ᱱᱚᱜᱼᱚᱭ ᱱᱟ ᱠᱚ ᱪᱤᱱᱦᱟᱹ ᱠᱷᱟᱹᱛᱤᱨ ᱛᱮᱜᱮ